ᱟᱵᱚ ᱥᱟᱱᱛᱟᱲ ᱦᱚᱯᱚᱱ ᱫᱚ ᱡᱷᱚᱛᱚ ᱜᱮ ᱠᱟᱹᱢᱤ ᱥᱮ ᱛᱩᱢᱟᱹᱞ ᱡᱟᱣᱨᱟ ᱠᱟᱛᱮᱜ ᱡᱚᱢ ᱧᱩ ᱵᱟᱧᱪᱟᱣ ᱛᱟᱦᱮᱱ ᱦᱚᱲ ᱠᱟᱱᱟ ᱵᱚᱱ ᱟᱵᱚ ᱫᱚ ᱮᱥᱛᱷᱟᱱ ᱢᱩᱫᱽᱨᱟ ᱫᱷᱤᱨᱤ ᱚᱱᱟ ᱠᱚᱜᱮ ᱵᱚᱱ ᱛᱩᱢᱟᱹᱞ ᱵᱟᱲᱟᱭ ᱛᱮ ᱥᱮ ᱠᱳᱢᱯᱟᱱᱤ ᱥᱮ ᱠᱳᱢᱯᱟᱱᱤ ᱠᱚᱵᱚᱱ ᱱᱚᱣᱟ ᱠᱚᱛᱮ ᱵᱚᱱ ᱟᱵᱚᱣᱟᱜ ᱡᱤᱭᱚᱱ ᱵᱚᱱ ᱠᱷᱟᱱᱰᱟᱣ ᱛᱟᱠᱚᱣᱟ ᱟᱵᱚ ᱡᱟᱦᱟᱸ ᱠᱚ ᱮᱥᱛᱷᱟᱱ ᱡᱚᱜᱟᱲ ᱥᱮ ᱛᱩᱢᱟᱹᱞ ᱡᱟᱣᱨᱟ ᱵᱩᱡᱷᱟᱹᱜ ᱵᱚᱱᱟ ᱩᱱᱠᱩ ᱠᱚᱫᱚ ᱧᱮᱞᱚᱜ ᱛᱟᱵᱚᱱᱟ ᱡᱟᱦᱟᱸ ᱠᱚᱨᱮᱜ ᱨᱟᱡᱟ ᱠᱚᱠᱚ ᱛᱟᱦᱮᱸ ᱠᱟᱱᱟ ᱥᱮ ᱢᱟᱨᱮ ᱢᱟᱨᱮ ᱢᱚᱱᱫᱤᱨ ᱠᱚ ᱛᱟᱦᱮᱸ ᱠᱟᱱᱟ ᱮᱥᱛᱷᱟᱱ ᱠᱚᱫᱚ ᱠᱚᱨᱮᱜ ᱧᱟᱢ ᱮᱱᱟ ᱥᱚᱢᱵᱷᱚᱵᱚᱱᱟ ᱜᱮ ᱢᱮᱱᱟᱜ ᱠᱟᱫᱟ ᱟᱨ ᱢᱩᱫᱽᱨᱟ ᱠᱚ ᱡᱟᱣᱨᱟ ᱠᱚᱨᱛᱮ ᱜᱮᱞᱮ ᱢᱩᱫᱽᱨᱟ ᱦᱚᱸ ᱢᱟᱨᱮ ᱨᱟᱯᱟᱡᱽ ᱦᱚᱲᱟᱜ ᱥᱮ ᱢᱚᱱᱫᱤᱨ ᱚᱱᱠᱟᱱ ᱢᱟᱨᱮ ᱢᱟᱨᱮ ᱫᱚᱠᱟᱱ ᱠᱚᱨᱮ ᱜᱮ ᱚᱱᱟ ᱠᱚᱫᱚ ᱧᱟᱢᱚᱜᱼᱟ ᱢᱩᱫᱽᱨᱟ ᱵᱚᱱ ᱡᱟᱣᱨᱟ ᱫᱟᱲᱮᱭᱟᱜ ᱠᱷᱟᱱ ᱢᱩᱫᱽᱨᱟ ᱦᱚᱸ ᱱᱤᱛᱚᱜ ᱵᱚᱨᱛᱚᱢᱟᱱ ᱨᱮ ᱚᱱᱟ ᱨᱮᱱᱟᱜ ᱫᱟᱢ ᱫᱚ ᱟᱹᱰᱤᱜᱟᱱ ᱜᱮ ᱧᱟᱢ ᱫᱟᱲᱮᱭᱟᱜᱼᱟ ᱡᱟᱦᱟᱸ ᱢᱟᱨᱮ ᱢᱟᱨᱮ ᱢᱩᱫᱽᱨᱟ ᱠᱚ ᱛᱟᱦᱮᱸ ᱠᱟᱱᱟ ᱥᱤᱞᱵᱷᱟᱨ ᱥᱮ ᱥᱳᱱᱟ ᱥᱮ ᱨᱩᱯᱟᱹ ᱨᱮᱱᱟᱜ ᱢᱩᱫᱽᱨᱟ ᱚᱱᱟ ᱨᱮᱱᱟᱜ ᱵᱚᱨᱛᱚᱢᱟᱱ ᱫᱟᱢ ᱫᱚ ᱟᱹᱰᱤ ᱡᱟᱹᱥᱛᱤ ᱜᱮᱭᱟ ᱡᱟᱦᱟᱸ ᱵᱚᱱ ᱡᱟᱣᱨᱟ ᱫᱟᱲᱮᱭᱟᱜ ᱠᱷᱟᱱ ᱱᱤᱛᱚᱜ ᱟᱵᱚ ᱚᱱᱟ ᱵᱷᱜᱮ ᱫᱟᱢ ᱵᱚᱱ ᱧᱟᱢ ᱫᱟᱲᱮᱭᱟᱜᱼᱟ ᱟᱨ ᱫᱷᱤᱨᱤ ᱠᱚᱫᱚ ᱟᱵᱚ ᱫᱚ ᱟᱵᱚ ᱱᱚᱣᱟ ᱫᱤᱥᱚᱢ ᱠᱚᱣᱟ ᱫᱷᱤᱱ ᱫᱚ ᱟᱹᱰᱤ ᱡᱟᱹᱥᱛᱤ ᱜᱮᱭᱟ ᱡᱟᱦᱟᱸ ᱫᱚ ᱜᱟᱰᱟ ᱵᱩᱨᱩ ᱥᱮ ᱰᱩᱝᱨᱤ ᱠᱚᱨᱮᱜ ᱫᱚ ᱧᱟᱢ ᱨᱮᱱᱟᱜ ᱥᱚᱢᱵᱷᱚᱵᱚᱱᱟ ᱫᱚ ᱟᱹᱰᱤ ᱵᱮᱥᱤ ᱜᱮᱭᱟ ᱫᱷᱤᱨᱤ ᱫᱚ ᱡᱮᱢᱚᱱ ᱫᱷᱤᱨᱤ ᱠᱷᱚᱱᱟᱜ ᱟᱹᱰᱤ ᱟᱭᱢᱟ ᱫᱷᱟᱹᱛᱩ ᱜᱮ ᱧᱟᱢᱚᱜᱼᱟ ᱥᱳᱱᱟ ᱥᱮ ᱢᱮᱲᱦᱮᱫ ᱥᱮ ᱨᱩᱯᱟᱹ ᱥᱮ ᱮᱞᱩᱢᱤᱱᱤᱭᱟᱢ ᱞᱮᱠᱟᱱ ᱟᱹᱰᱤ ᱟᱭᱢᱟ ᱫᱷᱟᱹᱛᱩ ᱫᱷᱤᱨᱤ ᱜᱚᱞᱟᱣ ᱠᱟᱛᱮᱜ ᱜᱮᱠᱚ ᱵᱮᱱᱟᱣᱟ ᱚᱱᱟ ᱞᱮᱠᱟᱛᱮ ᱫᱷᱤᱨᱤ ᱨᱮᱱᱟᱜ ᱫᱟᱢ ᱦᱚᱸ ᱫᱚ ᱟᱹᱰᱤ ᱡᱟᱹᱥᱛᱤ ᱦᱚᱸ ᱫᱟᱲᱮᱭᱟᱜᱼᱟ ᱟᱹᱰᱤ ᱟᱭᱢᱟ ᱨᱚᱠᱚᱢ ᱜᱮᱫᱷᱤᱨᱤ ᱜᱮ ᱧᱮᱞ ᱠᱚᱣᱟᱵᱚᱱ ᱱᱚᱣᱟ ᱠᱚᱨᱮ ᱢᱮᱱᱟᱜ ᱠᱟᱫᱟ ᱚᱱᱟ ᱫᱷᱤᱨᱤ ᱠᱚ ᱡᱟᱣᱨᱟ ᱞᱟᱹᱜᱤᱫ ᱛᱮ ᱯᱟᱹᱭᱞᱟᱹ ᱞᱮᱠᱟᱛᱮ ᱡᱟᱦᱟᱸ ᱠᱟᱹᱢᱤᱦᱚᱨᱟ ᱠᱚᱨᱟᱣ ᱫᱚᱨᱠᱟᱨ ᱟᱵᱚᱱ ᱠᱟᱱᱟ ᱱᱚᱣᱟ ᱫᱚ ᱦᱩᱭᱩᱜ ᱠᱟᱱᱟ ᱜᱟᱰᱟ ᱫᱷᱟᱨᱮ ᱜᱟᱰᱟᱨᱮ ᱫᱟᱜ ᱞᱤᱸᱡᱤ ᱞᱤᱸᱡᱤᱛᱮ ᱦᱟᱥᱟ ᱫᱚ ᱟᱹᱛᱩ ᱪᱟᱞᱟᱜᱼᱟ ᱟᱨ ᱮᱠᱷᱮᱱ ᱥᱮᱬᱟ ᱥᱮᱬᱟ ᱡᱟᱦᱟᱸ ᱢᱩᱞᱞᱚᱵᱟᱱ ᱫᱷᱤᱨᱤ ᱠᱚ ᱛᱟᱦᱮᱱᱟ ᱚᱱᱟ ᱫᱚ ᱫᱟᱜ ᱛᱮ ᱟᱹᱨᱩᱵ ᱥᱟᱯᱷᱟ ᱠᱟᱛᱮᱜ ᱛᱩᱫᱩᱜᱼᱟ ᱚᱱᱟ ᱫᱷᱤᱨᱤ ᱠᱷᱚᱡ ᱜᱮ ᱡᱟᱦᱟᱸ ᱫᱷᱤᱨᱤ ᱫᱚ ᱵᱷᱟᱹᱜᱤ ᱫᱟᱢ ᱧᱟᱢ ᱫᱟᱲᱮᱜᱼᱟ ᱚᱱᱠᱟᱱ ᱫᱷᱤᱨᱤ ᱠᱚ ᱟᱹᱜᱩ ᱡᱟᱣᱨᱟ ᱞᱟᱜᱟᱣ ᱵᱚᱱᱟ ᱟᱨ ᱚᱱᱟ ᱫᱷᱤᱨᱤ ᱠᱚᱜᱮ ᱟᱵᱚ ᱯᱚᱨᱮᱛᱮ ᱵᱷᱟᱹᱜᱤ ᱢᱩᱞᱞᱚ ᱵᱚᱱ ᱧᱟᱢ ᱫᱟᱲᱮᱭᱟᱜᱼᱟ ᱵᱩᱨᱩ ᱰᱩᱝᱨᱤ ᱠᱚᱨᱮᱜ ᱦᱚᱸ ᱟᱹᱰᱤ ᱨᱚᱠᱚᱢ ᱯᱩᱲ ᱫᱷᱤᱨᱤ ᱧᱟᱢᱚᱜᱼᱟ ᱡᱟᱦᱟᱸ ᱨᱮᱱᱟᱜ ᱫᱟᱢ ᱫᱚ ᱟᱹᱰᱤ ᱟᱹᱰᱤ ᱟᱭᱢᱟ ᱜᱮ ᱢᱮᱱᱟᱜ ᱠᱟᱫᱟ ᱡᱟᱦᱟᱸ ᱫᱚ ᱠᱳᱢᱯᱟᱱᱤ ᱠᱚᱠᱚ ᱦᱟᱛᱟᱣᱟ ᱟᱹᱰᱤ ᱟᱭᱢᱟ ᱫᱟᱢ ᱛᱮ ᱟᱵᱚ ᱫᱚ ᱚᱱᱟ ᱢᱩᱲ ᱫᱷᱤᱨᱤ ᱱᱮᱛᱟᱨ ᱫᱚ ᱟᱹᱰᱤ ᱨᱚᱠᱚᱢ ᱜᱟᱹᱲᱤ ᱠᱚ ᱢᱮᱱᱟᱜ ᱟᱠᱟᱫᱟ ᱡᱮᱢᱚᱱ ᱡᱮ ᱥᱤ ᱵᱤ ᱞᱮᱠᱟᱱ ᱟᱭᱢᱟ ᱜᱟᱹᱲᱤ ᱜᱮ ᱢᱮᱱᱟᱜᱼᱟ ᱡᱟᱦᱟᱸ ᱫᱚ ᱟᱵᱚᱣᱟᱜ ᱠᱟᱹᱢᱤ ᱟᱹᱰᱤ ᱠᱚᱢ ᱥᱚᱢᱚᱭ ᱛᱮ ᱠᱚᱨᱟᱣ ᱫᱟᱲᱮᱭᱟᱜ ᱟᱭ ᱚᱱᱟ ᱫᱷᱤᱨᱤ ᱠᱚ ᱵᱷᱟᱹᱜᱤ ᱫᱟᱢ ᱧᱟᱢᱚᱜᱼᱟ ᱚᱱᱟ ᱞᱮᱠᱟ ᱛᱮ ᱟᱵᱚ ᱚᱱᱟ ᱫᱷᱤᱨᱤ ᱠᱚᱵᱚᱱ ᱡᱟᱣᱨᱟᱭᱟ